ᱤᱧᱟᱹᱜ ᱠᱷᱟᱹᱭᱨᱟᱹ ᱨᱮ ᱛᱤᱱᱟᱹᱜ ᱚᱠᱛᱚ ᱨᱮᱧ ᱠᱷᱚᱨᱚᱪᱟ ᱚᱱᱟ ᱫᱚ ᱤᱧ ᱡᱟᱦᱟᱸ ᱵᱟᱹᱫᱽ ᱠᱷᱚᱱᱟᱜ ᱦᱳᱲᱳ ᱠᱚ ᱪᱟᱥ ᱠᱟᱛᱮᱧ ᱟᱹᱜᱩᱭᱟ ᱢᱟᱱᱮ ᱟᱹᱜᱩ ᱟᱹᱜᱩ ᱠᱟᱛᱮ ᱚᱸᱰᱮᱧ ᱫᱚᱦᱚᱭᱟ ᱥᱮᱧ ᱫᱟᱞᱟ ᱫᱟᱞ ᱠᱟᱛᱮ ᱚᱱᱟ ᱤᱣᱤᱨ ᱤᱧ ᱤᱣᱤᱨ ᱠᱟᱛᱮ ᱚᱱᱟ ᱚᱲᱟᱜ ᱛᱮᱧ ᱵᱟᱭᱟ ᱟᱨ ᱚᱱᱟ ᱥᱟᱢᱟᱱ ᱠᱚᱫᱚ ᱦᱩᱭᱩᱜ ᱠᱟᱱᱟ ᱡᱮᱢᱚᱱ ᱚᱱᱟ ᱥᱟᱶᱛᱮ ᱢᱤᱥᱤᱱ ᱛᱟᱦᱮᱱᱟ ᱦᱟᱴᱟᱜ ᱛᱟᱦᱮᱱᱟ ᱡᱚᱱᱚᱜ ᱛᱟᱦᱮᱱᱟ ᱟᱨ ᱦᱚᱸ ᱟᱭᱢᱟ ᱨᱚᱠᱚᱢ ᱟᱹᱰᱤ ᱨᱚᱠᱚᱢ ᱡᱤᱱᱤᱥ ᱠᱚ ᱛᱟᱦᱮᱱᱟ ᱟᱨ ᱠᱟᱹᱢᱤ ᱥᱚᱢᱚᱭ ᱫᱚ ᱤᱧ ᱤᱧᱟ ᱜ ᱦᱚᱲᱢᱚ ᱡᱚᱠᱷᱚᱱᱤᱧ ᱠᱟᱹᱢᱤᱭᱟ ᱤᱧ ᱟᱹᱰᱤ ᱱᱟᱯᱟᱭᱤᱧ ᱵᱩᱡᱷᱟᱣᱟ ᱟᱨ ᱠᱟᱹᱢᱤ ᱥᱚᱢᱚᱭ ᱦᱚᱲᱢᱚ ᱠᱚ ᱟ ᱰᱤ ᱨᱟᱣᱟᱞ ᱜᱮ ᱵᱩᱡᱷᱟᱹᱜᱼᱟ ᱟᱨ ᱡᱚᱠᱷᱚᱱ ᱠᱟᱹᱢᱤ ᱥᱚᱢᱚᱭ ᱫᱚᱢᱮᱧ ᱩᱫᱽᱜᱟᱹᱨᱚᱜᱼᱟ ᱥᱮ ᱩᱫᱽᱜᱟᱹᱨ ᱞᱮᱱᱠᱷᱟᱱ ᱜᱮ ᱟᱹᱰᱤ ᱱᱟᱯᱟᱭᱤᱧ ᱵᱩᱡᱷᱟᱹᱣᱟ ᱦᱚᱲᱢᱚ ᱠᱚ ᱟᱨ ᱚᱱᱟᱛᱮ ᱦᱟᱞᱠᱟ ᱫᱚ ᱠᱟᱹᱢᱤ ᱫᱚᱨᱠᱟᱨ ᱟᱨ ᱠᱟᱹᱴᱤᱡ ᱵᱟᱹᱲᱛᱤ ᱠᱟᱹᱢᱤ ᱞᱮᱠᱷᱟᱱ ᱜᱮ ᱚᱱᱟ ᱦᱚᱸ ᱨᱩᱣᱟᱹ ᱦᱟᱹᱥᱩ ᱦᱩᱭᱩᱜᱼᱟ